ᱱᱮᱛᱟᱨ ᱧᱮᱞᱚᱜ ᱠᱟᱱᱟ ᱡᱟᱦᱟᱸ ᱚᱨᱜᱮᱥᱴᱟᱨ ᱚᱠᱟᱨᱮ ᱪᱷᱟᱯᱚᱞ ᱚᱠᱟᱨᱮ ᱰᱮᱱᱥ ᱚᱱᱟᱛᱮ ᱤᱧᱟᱜ ᱡᱟᱦᱟᱸ ᱠᱩᱠᱢᱩ ᱚᱱᱟᱫᱚ ᱦᱩᱭᱩᱜ ᱠᱟᱱᱟ ᱡᱮ ᱫᱚᱝ ᱮᱱᱮᱡ ᱠᱟᱨᱟᱢ ᱮᱱᱮᱡ ᱢᱜ ᱢᱚᱬᱮ ᱮᱱᱮᱡ ᱯᱚᱨᱚᱵ ᱮᱱᱮᱡ ᱱᱚᱜᱼᱚ ᱱᱚᱶᱟ ᱠᱚ ᱡᱟᱛᱮ ᱟᱵᱚ ᱥᱟᱶᱛᱟ ᱟᱹᱨᱤ ᱨᱮᱱᱟᱜ ᱟᱞᱮ ᱟᱫᱚᱜ ᱢᱟ ᱡᱮ ᱦᱟᱯᱮᱱ ᱫᱤᱱ ᱨᱮ ᱱᱚᱝᱠᱟᱱᱟᱜ ᱮᱱᱮᱡ ᱥᱮᱹᱨᱮᱹᱧ ᱟᱵᱚᱨᱮᱱ ᱯᱚᱼᱯᱚᱝᱲᱟ ᱠᱚᱠᱚ ᱧᱟᱢ ᱢᱟ ᱟᱨ ᱚᱱᱟ ᱠᱚ ᱚᱱᱟ ᱠᱚ ᱥᱮᱬᱟᱭ ᱢᱟ ᱚᱱᱟ ᱜᱮᱛᱤᱧ ᱤᱧᱟᱹᱜ ᱡᱚᱥ ᱫᱚ